ᱟᱥᱚᱞ ᱢᱮᱱ ᱜᱟᱱᱚᱜᱚᱜᱼᱟ ᱵᱟᱝᱢᱟ ᱥᱮᱨᱮᱧ ᱨᱟᱦᱟ ᱨᱟᱹᱲ ᱨᱮ ᱢᱤᱼᱢᱤᱫᱴᱟᱝ ᱚᱠᱛᱚ ᱨᱮ ᱥᱮᱨᱮᱧ ᱱᱩᱱᱟᱹᱜ ᱫᱟᱢ ᱟᱱᱟ ᱞᱟᱥᱮᱨ ᱟᱱᱟ ᱚᱠᱚᱭ ᱠᱟᱛᱷᱟ ᱛᱮ ᱞᱚᱲᱮ ᱢᱮᱱᱟᱜᱼᱟ ᱛᱚᱲᱮ ᱢᱮᱱᱟᱜᱼᱟ ᱜᱩᱲ ᱜᱚᱛᱚᱢ ᱠᱷᱚᱱ ᱦᱚᱸ ᱵᱟᱹᱲᱛᱤ ᱚᱱᱟᱨᱮ ᱞᱮᱴᱮᱫ ᱢᱮᱱᱟᱜᱼᱟ ᱛᱚᱵᱮ ᱚᱱᱠᱟᱱ ᱥᱮᱨᱮᱧ ᱚᱠᱛᱚ ᱵᱟᱱᱟᱢ ᱛᱤᱨᱭᱳ ᱨᱟᱦᱟ ᱛᱩᱢᱫᱟᱜ ᱴᱟᱢᱟᱠ ᱪᱚᱲᱪᱩᱲᱤ ᱮᱱᱮᱡ ᱥᱟᱶᱛᱮ ᱚᱱᱟ ᱥᱮᱨᱮᱧ ᱨᱟᱦᱟ ᱨᱟᱹᱲ ᱛᱟᱨᱠᱚᱜᱼᱟ ᱮᱱᱠᱷᱟᱱ ᱯᱟᱹᱴᱷᱩᱣᱟᱹ ᱪᱟᱞᱟᱜ ᱜᱤᱫᱽᱨᱟᱹ ᱦᱚᱸᱭ ᱛᱤᱸᱜᱩᱱᱟ ᱠᱟᱹᱢᱤ ᱪᱟᱞᱟᱜ ᱦᱚᱸᱭ ᱢᱮᱱᱟ ᱛᱮᱦᱮᱧ ᱫᱩᱧ ᱵᱟᱝᱟᱜᱼᱟ ᱥᱨᱮᱧ ᱨᱮ ᱩᱱᱟᱹᱜ ᱨᱟᱥᱟᱣᱟᱱᱟ ᱜᱟᱵᱮᱭᱟᱱᱟ ᱥᱮ ᱚᱱᱟ ᱩᱱᱟᱹᱜ ᱫᱚᱲ ᱢᱮᱱᱟᱜᱼᱟ ᱫᱟᱲᱮ ᱢᱮᱱᱟᱜᱼᱟ ᱥᱟᱶᱛᱮ ᱚᱱᱟ ᱧᱮᱞᱮ ᱨᱟᱥᱟ ᱠᱷᱚᱱ ᱵᱟᱹᱲᱛᱤ ᱨᱟᱥᱟ ᱦᱮᱱᱟᱜᱼᱟ